ᱦᱮᱸ ᱢᱚᱱᱮ ᱠᱚᱨᱚ ᱥᱟᱺᱜᱤᱧ ᱠᱷᱚᱱ ᱡᱟᱦᱟᱸᱭ ᱴᱨᱮᱹᱱ ᱛᱮ ᱦᱮᱡ ᱱᱟᱭ ᱱᱚᱰᱮ ᱫᱤᱥᱚᱢ ᱧᱮᱞ ᱮᱱᱠᱷᱟᱱ ᱫᱟᱬᱟᱱ ᱞᱟᱹᱜᱤᱫ ᱥᱩᱵᱤᱫᱷᱟ ᱵᱚᱞᱮᱨᱳ ᱦᱮᱱᱟᱜᱼᱟ ᱴᱮᱠᱥᱤ ᱦᱮᱱᱟᱜᱼᱟ ᱚᱴᱳ ᱦᱮᱱᱟᱜᱼᱟ ᱢᱚᱴᱚᱨ ᱥᱟᱭᱠᱮᱞ ᱦᱮᱱᱟᱜᱼᱟ ᱮᱱᱠᱷᱟᱱ ᱫᱚ ᱡᱚᱛᱚ ᱠᱷᱚᱱᱟᱜ ᱥᱩᱵᱤᱫᱷᱟ ᱚᱴᱳ ᱚᱴᱳ ᱛᱮᱠᱷᱟᱱ ᱠᱚᱢ ᱠᱷᱚᱨᱪᱟ ᱢᱚᱱᱮ ᱠᱚᱨᱚ ᱵᱩᱨᱩ ᱫᱷᱟᱨᱮ ᱫᱷᱟᱨᱮ ᱛᱮ ᱡᱟᱭᱜᱟᱢ ᱧᱮᱞ ᱠᱮᱜᱼᱟ ᱫᱷᱤᱨᱤ ᱠᱚ ᱫᱟᱨᱮ ᱠᱚ ᱟᱨ ᱱᱚᱛᱮᱢ ᱪᱟᱞᱟᱣᱱᱟ ᱜᱟᱰᱟ ᱰᱮᱹᱢ ᱠᱚ ᱚᱱᱟ ᱚᱴᱳ ᱚᱴᱳ ᱛᱮ ᱫᱟᱬᱟ ᱠᱮᱜ ᱟᱢ ᱧᱮᱞ ᱠᱮᱜᱼᱟ ᱚᱱᱟ ᱠᱷᱟᱱ ᱠᱚᱢ ᱠᱷᱚᱨᱪᱟ ᱵᱚᱞᱮᱨᱳ ᱛᱮᱠᱷᱟᱱ ᱫᱚ ᱟᱹᱰᱤᱜᱟᱱ ᱠᱷᱚᱨᱪᱚ ᱠᱚᱰᱟ ᱟᱹᱰᱤ ᱰᱷᱮᱹᱨ ᱠᱚ ᱤᱫᱤᱭᱟ ᱟᱨ ᱚᱴᱳ ᱛᱮᱠᱷᱟᱱ ᱫᱚ ᱠᱚᱢ ᱵᱷᱟᱲᱟ ᱛᱮᱠᱷᱟᱱ ᱜᱮ ᱤᱫᱤᱭᱟ ᱟᱨ ᱢᱚᱴᱚᱨ ᱥᱟᱭᱠᱮᱞ ᱛᱮᱠᱷᱟᱱ ᱫᱚ ᱯᱮ ᱦᱚᱲ ᱪᱷᱟᱰᱟ ᱠᱷᱟᱱᱮᱢ ᱫᱮᱡ ᱫᱟᱲᱮᱭᱟᱜᱼᱟ ᱚᱴᱳ ᱠᱷᱟᱱ ᱢᱚᱬᱮ ᱛᱩᱨᱩᱭ ᱦᱚᱲ ᱯᱮ ᱦᱮᱡ ᱠᱟᱱᱟ ᱢᱚᱬᱮ ᱛᱩᱨᱩᱭ ᱦᱚᱲ ᱯᱮ ᱫᱟᱬᱟ ᱫᱟᱲᱮᱭᱟᱜᱼᱟ ᱡᱟᱦᱟᱱᱟᱜ ᱡᱟᱭᱜᱟ ᱧᱮᱞ ᱦᱟᱸᱜ ᱵᱩᱨᱩ ᱯᱮ ᱧᱮᱞ ᱠᱮᱜᱼᱟ ᱱᱟᱛᱮ ᱰᱮᱹᱢ ᱯᱮ ᱧᱮᱞ ᱠᱮᱜᱼᱟ ᱟᱯᱮ ᱦᱚᱸᱯᱮ ᱫᱟᱬᱟ ᱠᱮᱫᱟ ᱠᱚᱢ ᱠᱷᱚᱨᱪᱚ ᱚᱱᱟ ᱫᱚ ᱚᱴᱳ ᱛᱮᱫᱚ ᱦᱟᱸᱜ ᱟᱨ ᱵᱚᱞᱮᱨᱳ ᱛᱮᱫᱚ ᱟᱹᱰᱤ ᱰᱷᱮᱹᱨ ᱠᱷᱚᱨᱪᱚᱜ ᱛᱟᱯᱮᱭᱟ ᱠᱷᱚᱨᱪᱚᱜᱼᱟ ᱟᱨ ᱢᱚᱴᱚᱨ ᱥᱟᱭᱠᱮᱞ ᱛᱮᱦᱚᱸ ᱯᱮ ᱦᱚᱲ ᱯᱮ ᱧᱮᱞ ᱫᱟᱲᱮᱭᱟᱜᱼᱟ ᱚᱱᱟᱛᱮ ᱡᱚᱛᱚ ᱠᱷᱚᱱ ᱥᱩᱵᱤᱫᱷᱟ ᱚᱴᱳ ᱜᱮ ᱥᱩᱵᱤᱫᱷᱟᱣᱟ ᱧᱮᱞ ᱡᱟᱭᱜᱟ ᱧᱮᱞ ᱞᱟᱹᱜᱤᱫ ᱫᱚ ᱡᱟᱭᱜᱟ ᱧᱮᱞ ᱫᱚ ᱚᱴᱳ ᱛᱮ ᱥᱩᱵᱤᱫᱷᱟ ᱫᱟᱬᱟ ᱵᱷᱟᱜᱟᱣ ᱮᱱᱟᱢ ᱦᱮᱡ ᱮᱱᱟᱢ ᱟᱨᱦᱚᱸ ᱥᱮᱬᱟ ᱜᱟᱹᱰᱤ ᱨᱮᱢ ᱫᱮᱡ ᱮᱱᱟ ᱟᱫᱚ ᱠᱚᱢ ᱠᱷᱚᱨᱪᱟ ᱟᱨ ᱵᱚᱞᱮᱨᱳ ᱛᱮᱢ ᱪᱟᱞᱟᱜ ᱞᱷᱟᱱ ᱢᱟ ᱰᱷᱮᱹᱨ ᱠᱷᱚᱨᱪᱟᱜ ᱜᱮᱭᱟ ᱟᱨ ᱢᱚᱴᱚᱨ ᱥᱟᱭᱠᱮᱞ ᱛᱮᱠᱷᱟᱱ ᱯᱮ ᱦᱚᱲ ᱜᱮᱯᱮ ᱥᱟᱦᱚᱵ ᱪᱟᱵᱟᱭᱮᱱᱟ ᱱᱤᱛᱚᱜ ᱢᱟᱯᱮ ᱛᱩᱨᱩᱭ ᱦᱚᱲᱟ ᱚᱴᱳ ᱛᱟᱦᱮᱱ ᱠᱷᱟᱱ ᱥᱩᱵᱤᱫᱷᱟ ᱠᱚᱢ ᱠᱷᱚᱨᱪᱟ ᱡᱚᱛᱚ ᱦᱚᱲ ᱯᱮ ᱪᱟᱞᱟᱣ ᱫᱟᱲᱮᱭᱟᱜᱼᱟ ᱮᱱᱠᱷᱟᱱ ᱡᱚᱛᱚ ᱦᱚᱲ ᱯᱮ ᱪᱟᱞᱟᱣ ᱫᱟᱲᱮᱭᱟᱜ ᱠᱷᱟᱱ ᱡᱚᱛᱚ ᱦᱚᱲᱟᱜ ᱥᱩᱵᱤᱫᱷᱟ ᱦᱩᱭᱱᱟ ᱡᱚᱛᱚ ᱦᱚᱲᱟᱜ ᱥᱩᱵᱤᱫᱷᱟ ᱦᱩᱭᱱᱟ ᱟᱨ ᱯᱮ ᱫᱟᱬᱟ ᱫᱟᱲᱮᱭᱟᱫᱟ ᱧᱮᱞ ᱠᱮᱫᱟᱯᱮ ᱨᱟᱹᱥᱠᱟᱹ ᱯᱮ ᱵᱩᱡᱷᱟᱹᱣ ᱠᱮᱜᱼᱟ ᱢᱚᱱᱨᱮ ᱱᱚᱣᱟ ᱱᱚᱣᱟ ᱡᱤᱱᱤᱥ ᱯᱮ ᱧᱮᱞ ᱠᱮᱜᱼᱟ ᱡᱤᱵᱚᱱ ᱨᱮ ᱥᱟᱹᱱᱛᱤ ᱛᱟᱯᱮ ᱦᱩᱭᱱᱟ ᱟᱨ ᱚᱲᱟᱜ ᱨᱮ ᱥᱮᱱ ᱠᱟᱛᱮᱫ ᱱᱚᱣᱟ ᱠᱟᱛᱷᱟ ᱯᱮ ᱞᱟᱹᱭ ᱫᱟᱲᱮᱭᱟᱜᱼᱟ ᱵᱟᱝ ᱱᱚᱣᱟ ᱱᱚᱣᱟ ᱡᱟᱭᱜᱟ ᱞᱮ ᱪᱟᱞᱟᱜᱼᱟ ᱱᱚᱣᱟ ᱱᱚᱣᱟ ᱡᱤᱱᱤᱥ ᱞᱮ ᱧᱮᱞ ᱠᱮᱜᱼᱟ ᱤᱱᱟᱹ ᱤᱱᱟᱹ ᱠᱟᱛᱷᱟ ᱡᱟᱦᱟᱸ ᱛᱤᱸᱥ ᱟᱨᱦᱚᱸ ᱚᱱᱠᱟ ᱯᱮ ᱦᱮᱡ ᱫᱟᱲᱮᱭᱟᱜᱼᱟ ᱟᱨ ᱚᱱᱠᱟ ᱜᱮᱯᱮ ᱧᱮᱞ ᱫᱟᱲᱮᱭᱟᱜᱼᱟ ᱱᱚᱣᱟ ᱠᱚ ᱡᱟᱭᱜᱟ ᱠᱚ ᱟᱨ ᱱᱚᱣᱟ ᱠᱚᱫᱚ ᱧᱮᱞ ᱞᱮᱱᱟᱝ ᱴᱷᱤᱠ ᱦᱩᱭᱩᱜᱼᱟ